ᱦᱮᱸ ᱡᱟᱦᱟᱸ ᱛᱤᱸᱥ ᱢᱤᱫᱴᱟᱝ ᱯᱞᱟᱴᱮᱨᱤᱭᱟᱢ ᱥᱮ ᱢᱟᱱ ᱢᱚᱱᱫᱤᱨ ᱫᱚ ᱧᱮᱞ ᱫᱚ ᱵᱟᱹᱧ ᱧᱮᱞ ᱟᱹᱪᱩᱨ ᱫᱟᱲᱮ ᱟᱠᱟᱫᱟ ᱢᱮᱱᱠᱷᱟᱱ ᱯᱚᱛᱚᱵ ᱠᱚᱨᱮ ᱥᱮ ᱵᱳᱭ ᱠᱚᱨᱮ ᱯᱟᱲᱦᱟᱣ ᱠᱟᱛᱮᱫ ᱡᱟᱦᱟᱸ ᱛᱤᱱᱟᱹᱜ ᱤᱧ ᱵᱟᱲᱟᱭ ᱧᱟᱢ ᱠᱟᱫᱟ ᱥᱮᱨᱢᱟ ᱥᱟᱺᱜᱤᱧ ᱨᱮ ᱜᱨᱚᱦᱚ ᱢᱚᱱᱰᱚᱞ ᱠᱷᱚᱱ ᱦᱮᱞᱠᱟᱣ ᱦᱤᱡᱩᱜ ᱠᱟᱱᱟ ᱵᱚᱛᱚᱨᱟᱱ ᱛᱟᱨᱠᱳ ᱠᱟᱱᱟᱰᱟ ᱨᱮᱭᱟᱜ ᱢᱤᱫᱴᱟᱝ ᱴᱮᱞᱤᱥᱠᱳᱯ ᱨᱮ ᱥᱟᱵ ᱧᱟᱢ ᱟᱠᱟᱱᱟ ᱢᱤᱞᱤ ᱥᱮᱠᱮᱱᱰ ᱨᱮᱭᱟᱜ ᱨᱮᱰᱤᱭᱳ ᱵᱮᱣᱨᱟ ᱱᱚᱶᱟ ᱵᱮᱣᱨᱟ ᱚᱠᱟ ᱠᱷᱚᱱ ᱪᱮᱫ ᱞᱮᱠᱟᱱᱟᱜ ᱪᱮᱫᱟᱜ ᱦᱤᱡᱩᱜ ᱠᱟᱱᱟ ᱵᱟᱝ ᱵᱟᱲᱟᱭᱚᱜ ᱠᱟᱱᱟ ᱮᱯᱷ ᱟᱭ ᱵᱤ ᱧᱩᱛᱩᱢᱟᱱ ᱜᱮᱞ ᱯᱮ ᱨᱮᱰᱤᱭᱳ ᱟᱲᱟᱝ ᱵᱟᱨ ᱵᱟᱨ ᱦᱤᱡᱩᱜ ᱠᱟᱱᱟ ᱚᱱᱟ ᱦᱤᱡᱩᱜ ᱠᱟᱱᱟ ᱜᱮᱞ ᱢᱚᱬᱮ ᱠᱳᱴᱤ ᱥᱮᱨᱢᱟ ᱪᱮᱛᱟᱱ ᱠᱷᱚᱱ ᱱᱚᱶᱟ ᱤᱫᱤ ᱠᱟᱛᱮᱫ ᱵᱳᱭᱜᱟᱱᱤᱠ ᱢᱤᱫ ᱯᱟᱦᱴᱟ ᱠᱚᱣᱟᱜ ᱜᱟᱞᱚᱪ ᱢᱮᱱ ᱫᱟᱠᱚ ᱟᱹᱰᱤ ᱠᱟᱡᱟᱠ ᱜᱮ ᱪᱩᱢᱵᱚᱠ ᱫᱟᱲᱮ ᱦᱚᱛᱮᱫ ᱛᱮ ᱢᱤᱫ ᱱᱤᱭᱩᱴᱨᱚᱱ ᱟᱹᱰᱤ ᱞᱚᱜᱚᱱ ᱵᱷᱮᱨ ᱵᱷᱮᱨ ᱜᱳᱞ ᱛᱮᱭ ᱟᱹᱪᱩᱨᱮᱫᱟ ᱟᱨ ᱵᱟᱝᱠᱷᱟᱱ ᱵᱟᱨᱭᱟ ᱱᱤᱭᱩᱴᱨᱚᱱ ᱟᱯᱟᱱ ᱟᱹᱯᱤᱱ ᱛᱮᱜᱮ ᱢᱤᱫ ᱴᱷᱮᱱ ᱠᱤᱱ ᱢᱮᱥᱟᱜ ᱠᱟᱱᱟ ᱟᱨ ᱟᱹᱪᱩᱨᱚᱜ ᱠᱟᱱᱟ ᱛᱚᱵᱮ ᱟᱨᱦᱚᱸ ᱮᱴᱟᱜ ᱵᱳᱭᱜᱟᱱᱤᱠ ᱟᱜ ᱠᱟᱛᱷᱟ ᱞᱮᱠᱟᱛᱮ ᱱᱚᱶᱟ ᱫᱚ ᱮᱴᱟᱜ ᱜᱨᱚᱦᱚ ᱨᱮᱱ ᱡᱤᱭᱟᱹᱞᱤ ᱠᱚᱣᱟᱜ ᱥᱮᱨᱢᱟ ᱩᱰᱟᱹᱱ ᱜᱟᱹᱰᱤ ᱠᱷᱚᱱ ᱵᱷᱮᱡᱟ ᱟᱠᱟᱱ ᱵᱮᱣᱨᱟ ᱟᱨᱦᱚᱸ ᱱᱚᱝᱠᱟᱱᱟᱜ ᱵᱮᱣᱨᱟ ᱦᱤᱡᱩᱜᱼᱟ ᱢᱮᱱᱛᱮ ᱟᱥᱚᱜ ᱠᱟᱱᱟ ᱠᱚ ᱱᱚᱝᱠᱟᱜᱮ ᱡᱟᱦᱟᱸ ᱛᱤᱱᱟᱹᱜ ᱵᱮᱣᱨᱟ ᱦᱤᱡᱩᱜᱼᱟ ᱩᱱᱟᱹᱜ ᱜᱮ ᱡᱟᱹᱥᱛᱤ ᱵᱟᱲᱟᱭ ᱛᱮᱱᱟᱜ ᱵᱟᱲᱟᱭᱚᱜᱼᱟ ᱢᱮᱱ ᱛᱮᱠᱚ ᱞᱟᱹᱭᱮᱫᱟ